ᱦᱮᱸ ᱢᱮᱱᱮᱡᱟᱨ ᱥᱟᱦᱮᱵᱽ ᱡᱚᱦᱟᱨ ᱜᱮ ᱠᱟᱹᱢᱤ ᱠᱚ ᱱᱤᱛᱚᱜ ᱦᱚᱸ ᱦᱩᱭ ᱥᱟᱹᱛ ᱡᱟᱣᱨᱟᱜ ᱠᱟᱱᱟ ᱡᱩᱲᱟᱹᱭ ᱠᱚᱫᱚ ᱡᱩᱲᱟ ᱭ ᱪᱟᱞᱟᱜ ᱠᱟᱱ ᱜᱮᱭᱟ ᱠᱟᱹᱡ ᱪᱮᱛᱟᱱᱟᱜ ᱦᱳᱭ ᱡᱮᱛᱮ ᱠᱷᱚᱱ ᱪᱮᱛᱟᱱᱟᱜ ᱟᱨ ᱳᱣᱟᱨᱤᱝ ᱨᱮᱭᱟᱜ ᱠᱟᱹᱢᱤ ᱪᱟᱞᱟᱜ ᱠᱟᱱᱟ ᱱᱤᱛᱚᱝ ᱠᱷᱤᱲᱠᱤ ᱨᱮᱱᱟᱜ ᱚᱰᱟᱨ ᱮᱢ ᱠᱟᱱᱟ ᱟᱨ ᱵᱟᱨ ᱫᱤᱱ ᱞᱟᱜᱟᱜᱼᱟ ᱴᱟᱭᱤᱢ ᱞᱟᱜᱟᱜᱼᱟ ᱵᱟᱠᱚ ᱞᱟᱜᱟᱣᱟ ᱯᱞᱟᱥᱴᱟᱨ ᱠᱚᱫᱚ ᱞᱟᱛᱟᱨ ᱫᱚ ᱦᱩᱭ ᱠᱟᱱᱟ ᱠᱟᱹᱴᱤᱡ ᱪᱮᱛᱟᱱᱟᱜ ᱨᱩᱢ ᱵᱟᱹᱠᱤᱭ ᱠᱟᱱᱟ ᱞᱟᱹᱭᱫᱟ ᱞᱟᱛᱟᱨ ᱩᱛᱟᱹᱨᱟᱜ ᱨᱮᱫᱚ ᱯᱩᱨᱟᱹ ᱠᱚᱢᱯᱞᱤᱴ ᱠᱟᱱᱟ ᱠᱷᱟᱹᱞᱤ ᱪᱮᱛᱟᱱ ᱥᱮᱫ ᱪᱟᱞᱟᱜ ᱠᱟᱱᱟ ᱠᱟᱹᱢᱤ ᱦᱟᱸᱜ ᱚᱰᱟᱨ ᱠᱚ ᱮᱢ ᱠᱟᱱᱟ ᱱᱟᱥᱮᱭᱟᱜ ᱠᱚ ᱟᱨ ᱳᱭᱮᱨᱤᱝ ᱠᱟᱹᱢᱤ ᱫᱚ ᱪᱟᱞᱟᱜ ᱠᱟᱱᱟ ᱪᱮᱛᱟᱱ ᱥᱮᱫ ᱞᱟᱛᱟᱨᱟᱜ ᱫᱚ ᱠᱚᱢᱯᱞᱤᱴ ᱡᱟᱣᱨᱟᱣ ᱠᱟᱱᱟ ᱠᱟᱞᱟᱨ ᱫᱚ ᱵᱟᱭ ᱦᱩᱭ ᱠᱟᱱᱟ ᱟᱨ ᱡᱟᱦᱟᱱᱟᱜ ᱵᱮᱱ ᱢᱮᱱᱮᱫᱼᱟ ᱛᱤᱱᱟᱹᱜ ᱟᱨ ᱵᱟᱨ ᱪᱟᱸᱫᱳ ᱥᱮ ᱯᱮ ᱪᱟᱸᱫᱳ ᱛᱮ ᱦᱟᱸᱜ ᱥᱚᱢᱚᱭ ᱵᱮᱱ ᱮᱢᱚᱜ ᱠᱟᱱᱟ ᱤᱱᱟᱹᱜ ᱛᱮᱫᱚ ᱠᱚᱢᱯᱞᱤᱴ ᱨᱮᱭᱟᱜ ᱞᱮ ᱪᱮᱥᱴᱟᱭᱟ ᱚᱱᱠᱟ ᱜᱮ ᱦᱟᱸᱜ ᱦᱚᱲ ᱞᱤᱧ ᱞᱟᱜᱟᱣ ᱠᱚᱣᱟ ᱪᱟᱬᱮ ᱯᱩᱨᱟᱹᱜ ᱨᱮᱭᱟᱜ ᱞᱤᱧ ᱪᱮᱥᱴᱟᱭᱟ ᱦᱚᱸ ᱥᱟᱢᱟᱱ ᱫᱚ ᱢᱮᱱᱟᱜᱼᱟ ᱟᱨ ᱵᱟᱝᱠᱷᱟᱱ ᱫᱚ ᱟᱪᱪᱷᱟ ᱟᱪᱪᱷᱟ ᱚ ᱦᱮᱸ ᱦᱮᱸ ᱟᱫᱷᱟ ᱫᱷᱩᱨᱟᱹ ᱫᱚ ᱳᱭ ᱦᱩᱭ ᱡᱟᱨᱣᱟ ᱟᱠᱟᱱ ᱞᱮᱠᱟᱜᱮ ᱢᱟᱱᱮ ᱯᱮ ᱪᱟᱸᱫᱚ ᱛᱮᱫᱚ ᱠᱚᱢᱯᱞᱤᱴ ᱨᱮᱭᱟᱜ ᱜᱮᱞᱮ ᱠᱚᱥᱤᱥᱟ ᱦᱮᱸ ᱟᱨ ᱡᱟᱦᱟᱱᱟᱜ ᱥᱤᱞᱯᱤᱧ ᱫᱚ ᱟᱫᱷᱟ ᱞᱟᱜᱟᱣ ᱠᱟᱱᱟ ᱟᱫᱷᱟ ᱫᱚ ᱵᱟᱹᱞᱤᱭ ᱠᱟᱱᱟ ᱟᱪᱪᱷᱟ ᱤᱱᱟᱹ ᱜᱮᱛᱚ ᱟᱪᱪᱷᱟ ᱴᱷᱤᱠ ᱜᱮᱭᱟ ᱛᱚᱵᱮ ᱦᱮᱸ ᱟᱪᱪᱷᱟ ᱴᱷᱤᱠ ᱴᱷᱤᱠ ᱯᱩᱨᱟᱹᱜᱼᱟ ᱦᱳᱭ ᱴᱷᱤᱠ ᱟᱪᱪᱷᱟ ᱴᱷᱤᱠ ᱜᱮᱭᱟ ᱴᱷᱤᱠ ᱜᱮᱭᱟ ᱢᱩᱪᱟᱹᱫ ᱡᱚᱦᱟᱨ